ᱦᱮᱸ ᱤᱧ ᱨᱮᱰᱤᱭᱳ ᱨᱮ ᱠᱷᱚᱵᱚᱨ ᱟᱸᱡᱚᱢ ᱫᱚᱧ ᱠᱩᱥᱤᱭᱟᱜ ᱜᱮᱭᱟ ᱠᱷᱚᱵᱚᱨ ᱡᱟᱦᱟᱸ ᱪᱮᱱᱮᱞ ᱨᱮ ᱮᱢᱟᱭ ᱚᱱᱟ ᱠᱚᱦᱚᱸ ᱯᱟᱸᱡᱟᱭᱛᱮ ᱚᱱᱩᱥᱚᱨᱱ ᱜᱮᱭᱟ ᱟᱨ ᱚᱱᱟ ᱪᱮᱱᱮᱞ ᱠᱚᱫᱚ ᱦᱩᱭᱩᱜ ᱠᱟᱱᱟ ᱵᱟᱹᱨᱤᱯᱟᱫᱟ ᱥᱟᱱᱛᱟᱲᱤ ᱟᱹᱠᱷᱲᱟ ᱪᱮᱱᱮᱞ ᱮᱯᱷ ᱮᱢ ᱨᱮᱰᱤᱭᱳ ᱮᱯᱷ ᱮᱢ ᱪᱮᱱᱮᱞᱮ ᱮᱢᱟᱭ ᱚᱱᱟ ᱥᱟᱶᱛᱮ ᱠᱚᱞᱠᱟᱛᱟ ᱠᱷᱚᱱ ᱡᱟᱦᱟᱸ ᱥᱟᱱᱛᱟᱞᱤ ᱠᱷᱚᱵᱚᱨ ᱚᱱᱟ ᱥᱟᱶᱛᱮ ᱡᱷᱟᱲᱜᱨᱟᱢ ᱡᱟᱦᱟᱸ ᱮᱯᱷ ᱮᱢ ᱯᱟᱦᱴᱟ ᱠᱷᱚᱱᱟᱜ ᱥᱟᱱᱛᱟᱞᱤ ᱟᱠᱷᱲᱟ ᱟᱨ ᱨᱟᱺᱪᱤ ᱠᱷᱚᱱᱟᱜ ᱡᱟᱦᱟᱸ ᱥᱟᱱᱛᱟᱲᱤ ᱠᱷᱚᱵᱚᱨ ᱠᱚ ᱮᱢᱟ ᱱᱚᱣᱟ ᱠᱚᱧ ᱟᱸᱡᱚᱢ ᱜᱮᱭᱟ ᱟᱨ ᱱᱚᱣᱟ ᱠᱷᱚᱵᱚᱨ ᱟᱸᱡᱚᱢ ᱞᱟᱹᱜᱤᱫᱛᱮ ᱤᱧ ᱛᱟᱹᱜᱤ ᱛᱟᱲᱟᱜ ᱨᱮᱧ ᱛᱟᱦᱮᱱ ᱜᱮᱭᱟ ᱟᱨ ᱱᱩᱠᱩ ᱪᱮᱱᱮᱞ ᱠᱚ ᱢᱩᱫᱽᱨᱮ ᱵᱟᱹᱲᱛᱤ ᱠᱟᱛᱮᱫ ᱫᱚ ᱠᱳᱞᱠᱟᱛᱟ ᱠᱷᱚᱱ ᱡᱟᱦᱟᱸ ᱠᱷᱚᱵᱚᱨ ᱥᱟᱱᱛᱟᱞᱤ ᱠᱷᱚᱵᱚᱨ ᱯᱟᱲᱦᱟᱣ ᱟᱡᱚᱢᱟᱵᱚᱱ ᱛᱟᱦᱮᱱᱮ ᱢᱟᱲᱟᱝ ᱡᱟᱦᱟᱸ ᱦᱚᱨᱚᱯᱨᱚᱥᱟᱫᱽ ᱢᱩᱨᱢᱩ ᱩᱱᱠᱤᱱᱟᱜ ᱨᱚᱲ ᱟᱲᱟᱝ ᱠᱚ ᱟᱹᱰᱤ ᱵᱷᱟᱹᱜᱤ ᱵᱩᱡᱷᱟᱹᱜ ᱛᱟᱦᱮᱱ ᱟᱸᱡᱚᱢᱚᱜ ᱛᱟᱦᱮᱱ ᱟᱨ ᱚᱱᱟ ᱥᱟᱶᱛᱮ ᱥᱟᱱᱛᱟᱲᱤ ᱯᱟᱹᱨᱥᱤᱛᱮ ᱟᱵᱚ ᱥᱟᱱᱛᱟᱲᱤ ᱠᱷᱚᱵᱚᱨ ᱜᱚᱴᱟ ᱫᱤᱥᱚᱢ ᱨᱮᱱᱟᱜ ᱡᱟᱦᱟᱸ ᱟᱸᱡᱚᱢ ᱚᱱᱟ ᱫᱚ ᱟᱹᱰᱤ ᱵᱷᱟᱹᱜᱤ ᱜᱮ ᱟᱹᱭᱠᱟᱹᱜᱼᱟ ᱚᱱᱟ ᱥᱟᱶᱛᱮ ᱩᱰᱤᱭᱟ ᱨᱮᱱᱟᱜ ᱠᱷᱚᱵᱚᱨ ᱠᱚ ᱪᱮ ᱦᱤᱱᱫᱤ ᱨᱮᱱᱟᱜ ᱪᱮ ᱱᱚᱣᱟ ᱰᱤᱰᱤ ᱱᱤᱣᱩᱡᱽ ᱡᱟᱦᱟᱸ ᱤᱝᱞᱤᱥ ᱛᱮᱭᱟᱜ ᱠᱚ ᱥᱚᱥᱝᱠᱨᱤᱛ ᱛᱮᱭᱟᱜ ᱠᱚ ᱚᱱᱟ ᱠᱚᱦᱚᱧ ᱟᱡᱚᱢ ᱵᱟᱲᱟᱭ ᱜᱮᱭᱟ ᱱᱚᱣᱟ ᱠᱚ ᱢᱩᱫ ᱠᱷᱚᱱ ᱵᱟᱹᱲᱛᱤ ᱠᱟᱛᱮᱫ ᱫᱚ ᱥᱟᱱᱛᱟᱲᱤ ᱠᱷᱚᱵᱚᱨ ᱟᱸᱡᱚᱢ ᱞᱟᱹᱜᱤᱫ ᱤᱧᱫᱩᱧ ᱠᱩᱥᱤᱭᱟᱜᱼᱟ